ᱫᱤᱥᱚᱢ ᱨᱮᱭᱟᱜ ᱦᱟᱥᱯᱟᱛᱟᱞ ᱟᱨ ᱪᱤᱠᱤᱛᱥᱟ ᱥᱮᱵᱟ ᱵᱟᱨᱮᱛᱮ ᱤᱧ ᱱᱚᱣᱟᱜᱤᱧ ᱞᱟᱹᱭᱟ ᱡᱮ ᱫᱤᱥᱚᱢ ᱨᱮᱱ ᱨᱮᱸᱜᱮᱡ ᱱᱟᱪᱟᱨ ᱦᱚᱲ ᱡᱟᱛᱮ ᱱᱟᱯᱟᱭ ᱪᱤᱠᱤᱛᱥᱟ ᱠᱚ ᱧᱟᱢ ᱪᱤᱠᱤᱛᱥᱟ ᱵᱟᱝᱛᱮ ᱚᱠᱚᱭ ᱦᱚᱸ ᱡᱟᱛᱮ ᱵᱟᱝ ᱠᱚ ᱜᱩᱡᱩᱜ ᱢᱟ ᱟᱨ ᱨᱮᱸᱜᱮᱡ ᱱᱟᱪᱟᱨ ᱦᱚᱲ ᱞᱟᱹᱜᱤᱫ ᱛᱮ ᱠᱚᱢ ᱠᱟᱹᱣᱰᱤ ᱛᱮᱜᱮ ᱡᱮ ᱡᱮᱱᱚ ᱢᱟᱨ ᱢᱟᱲᱟᱝ ᱢᱟᱲᱟᱝ ᱨᱳᱜᱽ ᱠᱷᱚᱱ ᱠᱚ ᱵᱮᱥ ᱨᱩᱣᱟᱹᱲᱚᱜ ᱠᱷᱚᱨᱚᱪ ᱵᱟᱵᱚᱫ ᱛᱮ ᱤᱧ ᱱᱚᱣᱟ ᱜᱤᱧ ᱢᱮᱱᱟ ᱞᱟᱦᱟ ᱠᱷᱚᱱ ᱫᱚ ᱟᱹᱰᱤ ᱱᱟᱯᱟᱭᱟ ᱪᱮᱫᱟᱜ ᱥᱮ ᱞᱟᱦᱟ ᱛᱮᱫᱚ ᱢᱟᱨᱟᱝ ᱢᱟᱨᱟᱝ ᱨᱳᱜᱽ ᱨᱮᱭᱟᱜ ᱪᱤᱠᱤᱛᱥᱟ ᱞᱟᱹᱜᱤᱫ ᱟᱹᱰᱤ ᱟᱭᱢᱟ ᱟᱭᱢᱟ ᱠᱟᱹᱣᱰᱤ ᱞᱟᱜᱟᱜ ᱠᱟᱱ ᱛᱟᱦᱮᱱᱟ ᱟᱨ ᱡᱚᱱᱛᱚᱨᱚᱯᱟᱛᱤ ᱦᱚᱸ ᱟᱹᱰᱤ ᱫᱟᱢᱟᱱ ᱜᱮ ᱛᱟᱦᱮᱸ ᱠᱟᱱᱟ ᱢᱮᱱᱠᱷᱟᱱ ᱱᱮᱛᱟᱨ ᱫᱚ ᱟᱹᱰᱤ ᱢᱟᱨᱟᱝ ᱢᱟᱨᱟᱝ ᱨᱳᱜᱽ ᱨᱮᱭᱟᱜ ᱠᱟᱹᱴᱤᱡ ᱯᱟᱨᱟᱝ ᱪᱤᱠᱤᱛᱥᱟ ᱛᱮᱜᱮ ᱦᱩᱭᱩᱜ ᱠᱟᱱᱟ ᱟᱨ ᱠᱟᱹᱣᱰᱤ ᱦᱚᱸ ᱟᱹᱰᱤ ᱠᱚᱢᱜᱮ ᱞᱟᱜᱟᱜ ᱠᱟᱱᱟ ᱠᱳᱵᱷᱤᱰ ᱫᱚ ᱟᱹᱰᱤ ᱵᱚᱛᱚᱨᱟᱱ ᱜᱮᱭᱟ ᱟᱹᱰᱤ ᱟᱱᱟᱴ ᱟᱹᱰᱤ ᱠᱚᱥᱴᱚ ᱟᱹᱰᱤ ᱦᱟᱨᱠᱮᱛ ᱥᱟᱥᱮᱛ ᱨᱮ ᱛᱟᱦᱮᱸ ᱠᱟᱱᱟ ᱠᱳᱵᱷᱤᱰ ᱨᱮ ᱟᱵᱚ ᱟᱰᱮ ᱯᱟᱥᱮ ᱥᱟᱯᱷᱟ ᱥᱟᱹᱯᱷᱤ ᱫᱚᱦᱚ ᱞᱮᱠᱷᱟᱱ ᱥᱟᱯᱷᱟ ᱥᱟᱹᱯᱷᱤ ᱫᱚᱦᱚ ᱞᱮᱠᱷᱟᱱ ᱟᱵᱚ ᱠᱳᱱᱳ ᱨᱳᱜᱽ ᱦᱟᱹᱥᱩ ᱵᱟᱝ ᱦᱩᱭᱩᱜᱼᱟ